ᱱᱚᱣᱟ ᱡᱮᱢᱚᱱ ᱠᱟᱹᱢᱤ ᱥᱮ ᱠᱷᱮᱞᱳᱰ ᱱᱚᱣᱟ ᱫᱚ ᱠᱚᱲᱟ ᱟᱨ ᱠᱩᱲᱤᱭᱟᱜ ᱟᱭᱢᱟ ᱜᱟᱱ ᱜᱮ ᱯᱷᱟᱨᱟᱠ ᱜᱮᱛᱟ ᱠᱚᱣᱟ

ᱠᱚᱲᱟ ᱠᱚᱣᱟᱜ ᱫᱚ ᱥᱮᱸᱫᱽᱨᱟ ᱠᱟᱨᱠᱟ ᱠᱟᱹᱢᱤ ᱠᱟᱹᱥᱱᱤ ᱡᱟᱦᱟᱸ ᱵᱟᱭᱨᱮᱨᱮ ᱱᱟᱦᱮᱞ ᱥᱤᱭᱚᱜ ᱚᱲᱟᱜ ᱫᱟᱞᱚᱵ ᱱᱚᱣᱟ ᱠᱚ ᱫᱚ ᱠᱚᱲᱟ ᱠᱚᱣᱟᱜ ᱢᱤᱫᱴᱟᱝ ᱵᱷᱮᱜᱟᱨ ᱠᱟᱹᱢᱤ ᱠᱟᱱ ᱛᱟᱠᱚᱣᱟ ᱟᱨ ᱠᱩᱲᱤ ᱠᱚᱣᱟᱜ ᱫᱚ ᱡᱟᱦᱟᱸ ᱚᱲᱟᱜ ᱥᱚᱝᱥᱟᱨ ᱧᱮᱞ ᱚᱲᱟᱜ ᱜᱮᱡ ᱜᱩᱨᱤᱡ

ᱥᱮ ᱢᱚᱰᱚᱞᱤ ᱦᱮᱸ ᱥᱟᱶᱛᱮ ᱤᱥᱤᱱ ᱟᱨᱚ ᱱᱚᱜᱼᱚᱭ ᱱᱟ ᱠᱚ ᱠᱩᱲᱤ ᱠᱚᱫᱚ ᱠᱩᱲᱤ ᱠᱚᱣᱟᱜ ᱠᱟᱹᱢᱤ ᱠᱟᱱᱟ ᱟᱨ ᱩᱱᱠᱩ ᱫᱚ ᱱᱚᱜᱼᱚᱭ ᱱᱚᱝᱠᱟ ᱥᱮᱸᱫᱽᱨᱟ ᱠᱟᱨᱠᱟ ᱥᱮ ᱟᱛᱳᱨᱮ ᱢᱤᱫᱴᱟᱝ ᱵᱤᱪᱟᱹᱨ ᱟᱪᱟᱨ ᱫᱩᱲᱩᱵ ᱥᱮ ᱜᱟᱞᱢᱟᱨᱟᱣ ᱵᱟᱝᱠᱚ ᱥᱮᱱᱚᱜᱼᱟ ᱟᱨ ᱥᱮᱱᱚᱜ ᱨᱮᱦᱚᱸ ᱠᱚ ᱥᱮ ᱩᱱᱠᱩ ᱫᱚ ᱯᱟᱹᱦᱤᱞ ᱠᱷᱚᱱᱟᱜ ᱟᱵᱚ ᱵᱚᱱ ᱧᱮᱞ ᱠᱟᱜᱼᱟ ᱡᱮ ᱱᱩᱠᱩ ᱫᱚ ᱵᱤᱪᱟᱨ ᱟᱪᱟᱨ ᱚᱲᱟᱜ ᱫᱟᱵ ᱥᱮ ᱚᱲᱟᱜ ᱱᱟᱦᱮᱞ ᱥᱤᱭᱚᱜ ᱱᱚᱣᱟ ᱠᱚᱫᱚ ᱠᱩᱲᱤ ᱠᱚᱣᱟᱜ ᱠᱟᱹᱢᱤ ᱫᱚ ᱵᱟᱝ ᱠᱟᱱᱟ

ᱱᱚᱰᱮ ᱠᱩᱲᱤ ᱠᱚᱣᱟᱜ ᱥᱮ ᱛᱤᱨᱞᱟᱹ ᱠᱚᱣᱟᱜ ᱱᱩᱠᱩᱣᱟᱜ ᱡᱟᱦᱟᱸ ᱠᱟᱹᱢᱤ ᱱᱚᱣᱟ ᱡᱟᱦᱟᱸ ᱤᱥᱤᱱ ᱟᱨᱚ ᱤᱥᱤᱱ ᱟᱨᱚ ᱡᱟᱦᱟᱸ ᱫᱚ ᱥᱮᱛᱟᱜ ᱟᱭᱩᱵ ᱱᱩᱠᱩᱣᱟᱜ ᱤᱥᱤᱱ ᱟᱨᱚ ᱠᱟᱹᱢᱤ ᱠᱟᱱᱟ ᱡᱟᱦᱟᱸ ᱫᱚ ᱩᱱᱤᱭᱟᱜ ᱤᱥᱤᱱ ᱟᱨᱚ ᱠᱟᱛᱮᱫ ᱟᱵᱚ ᱡᱟᱦᱟᱸ ᱫᱚ ᱯᱤᱴᱷᱟ ᱞᱟᱴᱷᱟ ᱵᱤᱨ ᱠᱟᱨᱠᱟᱵᱚᱱ ᱪᱟᱞᱟᱜᱼᱟ ᱱᱚᱣᱟ ᱩᱱᱤ ᱤᱥᱤᱱ ᱠᱟᱛᱮᱫ ᱮ ᱵᱷᱮᱡᱟᱣᱟᱵᱚᱱᱟ ᱥᱮ ᱫᱟᱠᱟ ᱫᱟᱜᱼᱢᱟᱹᱲᱤ ᱡᱟᱦᱟᱸ ᱠᱟᱹᱴᱤᱜ ᱠᱟᱹᱴᱤᱜ ᱵᱟᱹᱵᱩ ᱜᱤᱫᱟᱹᱨ ᱛᱟᱠᱚ ᱩᱱᱤ ᱫᱚ ᱞᱳᱠᱠᱷᱳ ᱠᱷᱮᱭᱟᱞ ᱠᱟᱛᱮᱫ ᱮ ᱠᱷᱟᱣᱟ ᱫᱟᱲᱮᱣ ᱠᱚᱣᱟ ᱩᱱᱤ ᱫᱚ ᱚᱲᱟᱜ ᱨᱮᱜᱮᱭ ᱤᱥᱤᱱ ᱟᱨᱚ ᱠᱟᱛᱮᱫ ᱱᱚᱣᱟ ᱠᱚᱭ ᱥᱮᱵᱟᱣ ᱥᱮ ᱠᱟᱹᱢᱤᱭᱟᱭ ᱱᱚᱣᱟᱜᱮ